ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱥᱮ ᱥᱚᱝᱵᱤᱫᱷᱟᱱ ᱛᱟᱞᱟᱛᱮ ᱡᱟᱦᱟᱸᱠᱚ ᱵᱟᱲᱟᱭ ᱧᱟᱢ ᱠᱟᱫᱟ ᱚᱱᱟᱠᱚ ᱢᱩᱫᱽᱨᱮ ᱢᱩᱲᱩᱫ ᱯᱟᱹᱨᱥᱤ ᱫᱚ ᱦᱩᱭᱩᱜ ᱠᱟᱱᱟ ᱵᱟᱜᱮ ᱵᱟᱨ ᱥᱮ ᱵᱟᱭᱤᱥᱴᱤ ᱟᱨ ᱚᱱᱟᱠᱚ ᱢᱩᱫᱽᱨᱮ ᱢᱤᱫ ᱵᱟᱨ ᱯᱟᱹᱨᱥᱤ ᱠᱚᱫᱚ ᱦᱩᱭᱩᱜ ᱠᱟᱱᱟ ᱡᱮᱢᱚᱱ ᱥᱟᱱᱛᱟᱞᱤ ᱵᱟᱝᱞᱟ ᱤᱝᱨᱮᱡᱤ ᱥᱚᱱᱥᱠᱨᱤᱛ ᱟᱨᱦᱚᱸ ᱮᱢᱟᱱ ᱮᱢᱟᱱ ᱠᱚ ᱟᱨ ᱫᱤᱥᱚᱢ ᱨᱮ ᱮᱴᱟᱜ ᱥᱟᱫᱷᱟᱨᱚᱱ ᱨᱚᱲ ᱯᱟᱹᱨᱥᱤ ᱠᱚ ᱢᱩᱫᱽ ᱨᱮᱫᱚ ᱚᱱᱟᱦᱚᱸ ᱢᱮᱱᱟᱜ ᱟᱠᱟᱫ ᱜᱮᱭᱟ ᱛᱚᱵᱮ ᱞᱮᱠᱷᱟ ᱜᱚᱴᱟᱝ ᱫᱚ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱚᱱᱟ ᱠᱚ ᱢᱩᱫᱽᱨᱮ ᱥᱟᱫᱷᱟᱨᱚᱱ ᱨᱚᱲ ᱯᱟᱹᱨᱥᱤ ᱠᱚ ᱢᱩᱫᱽᱨᱮ ᱫᱚ ᱦᱩᱭᱩᱜ ᱠᱟᱱᱟ ᱡᱮᱢᱚᱱ ᱵᱤᱨ ᱦᱚᱲ ᱠᱷᱟᱲᱭᱟ ᱢᱩᱱᱰᱟᱹ ᱟᱨᱦᱚᱸ ᱮᱢᱟᱱ ᱮᱢᱟᱱ ᱠᱚ ᱫᱤᱥᱚᱢ ᱨᱮᱱᱟᱜ ᱯᱟᱹᱨᱥᱤ ᱟᱱᱟᱜ ᱵᱷᱮᱜᱟᱨ ᱤᱫᱤ ᱠᱟᱛᱮᱫ ᱫᱚ ᱢᱮᱱ ᱞᱮᱠᱷᱟᱱ ᱢᱮᱱ ᱜᱟᱱᱚᱜᱼᱟ ᱡᱮ ᱟᱵᱚ ᱥᱟᱱᱛᱟᱲᱤ ᱯᱟᱹᱨᱥᱤ ᱛᱟᱞᱟ ᱛᱮᱫᱚ ᱡᱟᱦᱟᱱᱟᱜ ᱜᱮᱵᱚᱱ ᱞᱟᱹᱭᱟ ᱡᱚᱛᱚᱜᱮ ᱯᱩᱥᱴᱟᱹᱣ ᱥᱟᱺᱦᱤᱡ ᱞᱟᱹᱭ ᱜᱟᱱᱚᱜᱼᱟ ᱢᱮᱱᱠᱷᱟᱱ ᱮᱴᱟᱜ ᱯᱟᱹᱨᱥᱤ ᱢᱩᱫᱽ ᱨᱮᱫᱚ ᱚᱱᱠᱟᱫᱚ ᱵᱟᱝ ᱧᱮᱞᱚᱜᱚᱜ ᱠᱟᱱᱟ ᱡᱮᱞᱮᱠᱟ ᱵᱟᱝᱞᱟ ᱯᱟᱹᱨᱥᱤ ᱟᱨ ᱥᱟᱱᱛᱟᱲᱤ ᱯᱟᱹᱨᱥᱤ ᱡᱩᱫᱤ ᱛᱩᱞᱟᱹ ᱡᱚᱠᱷᱟ ᱠᱟᱛᱮᱜ ᱵᱚᱱ ᱧᱮᱞᱟ ᱛᱟᱦᱚᱞᱮ ᱠᱷᱟᱱ ᱧᱮᱞᱚᱜᱚᱜᱼᱟ ᱡᱮ ᱵᱟᱝᱞᱟ ᱯᱟᱹᱨᱥᱤ ᱨᱮᱫᱚ ᱪᱮᱬᱮᱭ ᱟᱯ ᱟᱠᱟᱱ ᱟᱨ ᱥᱮ ᱜᱟᱹᱭᱮ ᱵᱩᱨᱩᱢ ᱟᱠᱟᱱ ᱡᱚᱛᱚ ᱛᱮᱜᱮ ᱫᱩᱲᱩᱵ ᱟᱠᱟᱱᱟ ᱠᱚ ᱞᱟᱹᱭᱟ ᱥᱮ ᱵᱚᱥᱮ ᱟᱪᱷᱮ ᱠᱚ ᱞᱟᱹᱭᱟ ᱢᱮᱱᱠᱷᱟᱱ ᱟᱵᱚ ᱥᱟᱱᱛᱟᱲᱤ ᱯᱟᱹᱨᱥᱤ ᱛᱮᱫᱚ ᱵᱷᱮᱜᱟᱨ ᱵᱷᱮᱜᱟᱮ ᱢᱮᱱᱮᱵᱮᱫ ᱵᱩᱡᱷᱟᱹᱜᱼᱟ ᱡᱮᱢᱚᱱ ᱪᱮᱬᱮ ᱠᱚᱫᱚ ᱠᱚ ᱟᱯ ᱟᱠᱟᱱᱟ ᱰᱟᱝᱨᱟ ᱫᱚᱭ ᱵᱩᱨᱩᱢ ᱟᱠᱟᱱᱟ ᱟᱨᱦᱚᱸ ᱫᱩᱲᱩᱵ ᱤᱫᱤ ᱠᱟᱛᱮᱫ ᱦᱚᱸ ᱯᱩᱨᱟᱹ ᱯᱩᱥᱴᱟᱹ ᱥᱟᱺᱦᱤᱡ ᱵᱩᱡᱩᱜᱼᱟ ᱡᱮᱢᱚᱱ ᱮᱸᱠᱲᱩᱢ ᱠᱟᱛᱮᱝ ᱫᱩᱲᱩᱵ ᱥᱮ ᱯᱟᱴᱜᱟᱱᱰᱳ ᱠᱟᱛᱮᱜ ᱫᱩᱲᱩᱵ ᱠᱟᱱᱟᱭ ᱱᱚᱝᱠᱟ ᱜᱮ ᱟᱨᱠᱤ ᱯᱩᱨᱟᱹ ᱯᱩᱥᱴᱟᱹ ᱛᱮᱫᱚ ᱡᱚᱛᱚ ᱟᱵᱚ ᱥᱟᱱᱛᱟᱲ ᱛᱮᱫᱚ ᱡᱚᱛᱚᱜᱮ ᱵᱩᱡᱷᱟᱹᱜᱼᱟ ᱢᱮᱱᱛᱮ ᱤᱧ ᱢᱚᱱᱮᱭᱟ